ᱦᱮᱞᱳ ᱤᱧ ᱜᱷᱟᱴᱥᱤᱞᱟᱹ ᱠᱚᱞᱮᱡᱽ ᱜᱷᱟᱴᱥᱤᱞᱟᱹ ᱨᱤᱱᱤᱡ ᱞᱚᱠᱠᱷᱤᱨᱟᱢ ᱢᱩᱨᱢᱩᱧ ᱞᱟᱹᱭᱮᱜᱼᱟ ᱚ ᱚ ᱟᱹᱵᱤᱱᱟᱜ ᱚᱱᱟ ᱯᱩᱥᱛᱚᱠᱟᱞᱚᱭ ᱥᱮ ᱟᱹᱲᱟᱹ ᱯᱚᱛᱚᱵ ᱢᱩᱨᱟᱹᱭ ᱜᱷᱚᱨᱮ ᱠᱤᱪᱷᱩᱜᱟᱱ ᱯᱚᱛᱚᱵ ᱞᱤᱧ ᱠᱷᱚᱡᱚᱜ ᱠᱟᱱ ᱛᱟᱦᱮᱸᱫ ᱚᱸᱰᱮ ᱚᱱᱠᱟ ᱫᱚ ᱪᱮᱫ ᱪᱮᱫ ᱯᱚᱛᱚᱵ ᱠᱚ ᱦᱮᱱᱟᱜᱼᱟ ᱤᱭᱟᱹ ᱟᱹᱞᱤᱧ ᱫᱚ ᱱᱚᱝᱠᱟ ᱥᱮᱫᱟᱭ ᱦᱟᱯᱲᱟᱢ ᱠᱚᱣᱟᱜ ᱠᱟᱛᱷᱟ ᱵᱟᱰᱟᱭ ᱥᱟᱱᱟᱭᱮᱫ ᱞᱤᱧᱟᱹ ᱱᱟᱜ ᱟᱹᱜᱤᱞ ᱦᱟᱯᱲᱟᱢ ᱠᱚᱣᱟᱜ ᱠᱟᱛᱷᱟ ᱵᱟᱲᱟᱭ ᱥᱟᱱᱟᱭᱮᱫ ᱞᱤᱧᱟᱹ ᱚᱱᱟ ᱯᱚᱛᱚᱵ ᱢᱮᱱᱟᱜᱼᱟ ᱠᱤ ᱟᱫᱚ ᱟᱫᱚ ᱯᱚᱛᱚᱵ ᱱᱚᱝᱠᱟ ᱪᱮᱫ ᱫᱷᱟᱨᱟ ᱵᱤᱱ ᱮᱢᱟ ᱠᱚ ᱠᱟᱱᱟ ᱢᱟᱱᱮ ᱯᱚᱛᱚᱵ ᱟᱹᱵᱤᱱ ᱴᱷᱮᱱ ᱠᱷᱚᱱᱟᱜ ᱞᱤᱧ ᱦᱟᱛᱟᱣ ᱠᱷᱟᱱ ᱟᱨ ᱛᱤᱱᱟᱹᱜ ᱫᱤᱱ ᱯᱚᱨᱮ ᱡᱚᱢᱟ ᱦᱩᱭᱩᱜᱼᱟ ᱥᱮ ᱠᱟᱹᱣᱰᱤ ᱠᱚ ᱯᱷᱤᱡᱽ ᱠᱚ ᱪᱮᱫᱞᱮᱠᱟ ᱮᱢ ᱦᱩᱭᱩᱜᱼᱟ ᱥᱮ ᱫᱚᱢᱮ ᱞᱚᱜᱚᱱ ᱧᱚᱜ ᱮᱢ ᱨᱩᱟᱹᱲ ᱦᱩᱭᱩᱜᱼᱟ ᱥᱮ ᱛᱤᱱᱟᱹᱜ ᱫᱤᱱ ᱯᱚᱨ ᱮᱢ ᱦᱩᱭᱩᱜᱼᱟ ᱥᱮ ᱚᱱᱟ ᱯᱚᱛᱚᱵ ᱫᱚᱞᱤᱧ ᱦᱟᱛᱟᱣ ᱩᱛᱟᱹᱨᱟ ᱥᱮ ᱚᱸᱰᱮ ᱮᱢ ᱨᱩᱣᱟᱹᱲ ᱫᱚ ᱵᱟᱝ ᱦᱩᱭᱩᱜᱼᱟ ᱪᱮᱫᱞᱮᱠᱟ ᱫᱷᱟᱨᱟ ᱚᱱᱟ ᱱᱤᱭᱚᱢ ᱠᱚ ᱢᱮᱱᱟᱜᱼᱟ ᱦᱳᱭ ᱟᱫᱚ ᱵᱟᱝ ᱚᱱᱮ ᱯᱚᱸᱫᱽᱨᱚ ᱫᱤᱱ ᱡᱟᱦᱟᱸᱢ ᱞᱟᱹᱭ ᱠᱮᱜᱼᱟ ᱱᱟᱜ ᱟᱢ ᱡᱩᱫᱤ ᱯᱚᱸᱫᱽᱨᱚ ᱫᱤᱱ ᱵᱷᱤᱛᱤᱨ ᱨᱮ ᱚᱱᱟ ᱯᱚᱛᱚᱵ ᱞᱤᱧ ᱡᱚᱢᱟ ᱦᱚᱴᱚ ᱠᱟᱜᱼᱟ ᱚᱸᱰᱮ ᱫᱚ ᱯᱷᱤ ᱫᱚ ᱵᱟᱝ ᱞᱟᱜᱟᱜᱼᱟ ᱦᱳᱭᱛᱳ ᱟᱫᱚ ᱯᱷᱤ ᱵᱟᱝ ᱞᱟᱜᱟᱜᱼᱟ ᱟᱫᱚ ᱤᱧ ᱥᱟᱶᱛᱮ ᱟᱨᱦᱚᱸ ᱡᱚᱴᱟᱣ ᱠᱚ ᱢᱮᱱᱟᱜ ᱠᱚᱣᱟ ᱩᱱᱠᱩ ᱯᱚᱛᱚᱵ ᱫᱚ ᱛᱤᱱᱟᱹᱜ ᱜᱟᱱ ᱢᱮᱱᱟᱜᱼᱟ ᱚᱱᱠᱟ ᱫᱚ ᱟᱞᱮ ᱜᱮᱞ ᱡᱚᱱᱚᱜ ᱟᱞᱮ ᱜᱮᱞ ᱡᱚᱱ ᱱᱟᱞᱮ ᱥᱴᱩᱰᱮᱱᱴ ᱯᱟᱹᱴᱷᱣᱟᱹ ᱦᱟᱸᱜ ᱟᱫᱚ ᱡᱚᱛᱚ ᱦᱚᱲ ᱚᱱᱠᱟ ᱯᱚᱛᱚᱵ ᱧᱟᱢ ᱫᱟᱲᱮᱭᱟᱜᱼᱟ ᱞᱮ ᱠᱤ ᱟᱫᱚ ᱢᱚᱬᱮ ᱜᱚ ᱢᱚᱬᱮ ᱦᱚᱲ ᱜᱟᱱ ᱨᱮᱭᱟᱜ ᱦᱚᱸ ᱢᱮᱱᱟᱜᱼᱟ ᱪᱮ ᱵᱟᱝᱟ ᱟᱪᱪᱷᱟ ᱟᱪᱪᱷᱟ ᱴᱷᱤᱠᱜᱮᱭᱟ ᱦᱳᱭ ᱛᱚᱵᱮ ᱜᱟᱯᱟ ᱦᱚᱸ ᱜᱟᱯᱟ ᱜᱟᱯᱟᱞᱤᱧ ᱪᱟᱞᱟᱜ ᱠᱟᱱᱟ ᱦᱟᱸᱜ ᱦᱳᱭ ᱴᱷᱤᱠᱜᱮᱭᱟ ᱢᱟ ᱛᱚᱵᱮ ᱞᱟᱹᱭ ᱞᱟᱹᱜᱤᱫ ᱟᱹᱰᱤ ᱟᱹᱰᱤ ᱥᱟᱨᱦᱟᱣ ᱴᱷᱤᱠ ᱜᱮᱭᱟ ᱛᱚᱵᱮ